ᱦᱮᱸ ᱤᱧᱫᱚ ᱯᱟᱠᱲᱟ ᱵᱩᱨᱩ ᱡᱟᱱᱛᱷᱟᱲᱤᱧ ᱥᱮᱱ ᱞᱮᱱ ᱛᱟᱦᱮᱸᱫ ᱚᱸᱰᱮ ᱟᱹᱰᱤ ᱱᱟᱯᱟᱭ ᱟᱹᱰᱤ ᱢᱚᱡᱽᱜᱮ ᱟᱨ ᱚᱸᱰᱮ ᱡᱚᱴᱟᱣ ᱫᱚ ᱛᱟᱦᱮᱸ ᱠᱟᱱᱟ ᱜᱟᱹᱱᱫᱷᱤ ᱢᱟᱹᱨᱰᱤ ᱥᱟᱞᱟᱜ ᱞᱤᱧ ᱪᱟᱞᱟᱣ ᱞᱮᱱ ᱛᱟᱦᱮᱱᱟ ᱩᱱᱤ ᱥᱟᱶ ᱡᱚᱴᱟᱣ ᱥᱮᱱ ᱠᱟᱛᱮᱫ ᱟᱹᱰᱤ ᱞᱮᱠᱟᱱ ᱡᱟᱭᱜᱟ ᱠᱚ ᱟᱨ ᱵᱩᱨᱩ ᱠᱚᱞᱤᱧ ᱧᱮᱞ ᱟᱬᱜᱚ ᱠᱮᱜᱼᱟ ᱚᱸᱰᱮ ᱫᱚ ᱟᱨ ᱟᱹᱰᱤ ᱤᱭᱟᱹᱜᱮ ᱵᱚᱸᱜᱟᱼᱵᱩᱨᱩ ᱢᱮᱱᱟᱭᱟ ᱵᱚᱸᱜᱟ ᱯᱨᱚᱥᱮᱠᱮᱛ ᱤᱫᱤ ᱠᱟᱛᱮᱫ ᱟᱹᱰᱤ ᱟᱹᱰᱤ ᱦᱚᱲ ᱠᱚ ᱥᱮᱱᱚᱜ ᱠᱟᱱᱟ ᱟᱨ ᱟᱹᱰᱤ ᱟᱹᱰᱤ ᱦᱚᱲ ᱠᱚ ᱜᱚᱰ ᱡᱡᱚᱦᱟᱚᱜ ᱠᱟᱱᱟ

ᱫᱚ ᱯᱮ ᱫᱤᱱ ᱞᱤᱧ ᱛᱟᱦᱮᱸ ᱠᱟᱱᱟ ᱡᱟᱹᱥᱛᱤ ᱫᱚ ᱵᱟᱝᱟ ᱯᱮᱲᱟ ᱚᱲᱟᱜ ᱨᱮ ᱛᱟᱦᱮᱸ ᱠᱟᱛᱮᱫᱞᱤᱧ ᱧᱮᱞᱠᱮᱜᱼᱟ ᱟᱨ ᱟᱹᱰᱤ ᱢᱚᱡᱽ ᱟᱹᱰᱤ ᱦᱚᱲ ᱟᱹᱰᱤ ᱞᱮᱠᱟᱱ ᱱᱟᱱᱟ ᱦᱩᱱᱟᱹᱨ ᱥᱟᱡᱟᱣ ᱥᱟᱯᱲᱟᱣ ᱠᱚᱦᱚᱸ ᱠᱚ ᱩᱰᱩᱠ ᱟᱠᱟᱱ ᱛᱤᱨᱭᱳ ᱵᱟᱱᱟᱢ ᱠᱟᱹᱯᱤᱞ ᱜᱟᱹᱭ ᱪᱟᱣᱟᱨ ᱡᱚᱛᱚ ᱚᱸᱰᱮ ᱦᱚᱸᱠᱚ ᱟᱵᱚᱨᱤᱱ ᱠᱷᱮᱨᱣᱟᱲ ᱦᱚᱯᱚᱱ ᱠᱚᱜᱮ ᱠᱚ ᱦᱟᱴ ᱠᱟᱜᱼᱟ ᱩᱱᱠᱩ ᱠᱚᱞᱤᱧ ᱧᱮᱞ ᱠᱮᱜ ᱠᱚᱛᱮ ᱟᱨ ᱵᱚᱸᱜᱟᱼᱵᱩᱨᱩ ᱠᱚᱦᱚᱸ ᱞᱤᱧ ᱯᱟᱹᱛᱭᱟᱹᱣᱟᱜ ᱠᱚᱣᱟ ᱵᱟᱝᱟ ᱥᱟᱹᱨᱤᱜᱮ ᱵᱚᱸᱜᱟᱼᱵᱩᱨᱩ ᱵᱟᱠᱚ ᱛᱟᱦᱮᱱ ᱠᱷᱟᱱᱫᱚ ᱯᱟᱞᱮ ᱱᱚᱣᱟ ᱠᱚ ᱡᱤᱱᱤᱥ ᱢᱟᱱᱥᱤᱠ ᱠᱚᱦᱚᱸ ᱵᱟᱠᱚ ᱤᱫᱤᱭᱟ ᱚᱸᱰᱮ ᱥᱚᱛ ᱧᱮᱞ ᱠᱟᱛᱮᱫ ᱜᱮ ᱩᱱᱠᱩ ᱦᱚᱸ ᱱᱚᱣᱟ ᱡᱤᱱᱤᱥ ᱠᱚ ᱤᱫᱤ ᱦᱚᱴᱚ ᱠᱟᱜ ᱠᱟᱱᱟ ᱠᱷᱮᱨᱣᱟᱲ ᱦᱚᱯᱚᱱ ᱠᱚ ᱟᱠᱚ ᱫᱩᱠ ᱵᱤᱯᱚᱫ ᱠᱷᱚᱱ ᱵᱟᱧᱪᱟᱜ ᱞᱟᱹᱜᱤᱫ ᱛᱮ ᱟᱨ ᱚᱱᱟ ᱥᱟᱶᱛᱮ ᱫᱟᱬᱟ ᱫᱟᱬᱟᱛᱮ ᱜᱳᱴᱟ ᱞᱤᱧ ᱧᱮᱞ ᱠᱮᱜᱼᱟ ᱵᱚᱞ ᱮᱱᱮᱡ ᱠᱚ ᱩᱱᱠᱩ ᱦᱚᱸᱞᱤᱧ ᱧᱮᱞ ᱛᱟᱨᱟ ᱠᱮᱜ ᱠᱚᱣᱟ ᱚᱱᱟᱛᱮ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ ᱤᱭᱟᱹ ᱠᱟᱛᱮ ᱟᱨ ᱯᱮᱲᱟ ᱚᱲᱟᱜ ᱨᱮ ᱠᱷᱚᱱ ᱵᱟᱥᱟ ᱛᱟᱦᱮᱸ ᱵᱟᱲᱟ ᱠᱟᱛᱮᱫ ᱟᱫᱚᱞᱤᱧ ᱨᱩᱣᱟᱹᱲ ᱦᱮᱡ ᱮᱱᱟ ᱟᱹᱛᱩ ᱫᱤᱥᱚᱢ ᱛᱮ ᱟᱨ ᱟᱹᱞᱤᱧ ᱦᱚᱸ ᱟᱨ ᱱᱟᱯᱟᱭ ᱛᱮᱜᱮᱞᱤᱧ ᱨᱩᱣᱟᱹᱲ ᱦᱮᱡ ᱮᱱᱟ ᱟᱨ ᱚᱱᱟ ᱠᱚ ᱱᱚᱰᱮ ᱟᱹᱛᱩ ᱫᱤᱥᱚᱢ ᱠᱚᱨᱮ ᱦᱚᱞᱤᱧ ᱞᱟᱹᱭ ᱟᱠᱚ ᱜᱮᱭᱟ ᱵᱟᱝᱟ ᱵᱚᱸᱜᱟᱼᱵᱩᱨᱩ ᱫᱚ ᱢᱮᱱᱟᱜ ᱠᱚᱜᱮᱭᱟ ᱢᱮᱱᱛᱮ ᱟᱵᱚ ᱠᱚ ᱞᱟᱹᱜᱤᱫ ᱛᱮ